ᱤᱧ ᱯᱟᱹᱴᱷᱩᱣᱟᱹ ᱛᱟᱦᱮᱱ ᱚᱠᱛᱮ ᱨᱮ ᱜᱤᱫᱽᱨᱟᱹ ᱠᱚ ᱚᱠᱛᱮ ᱨᱮ ᱯᱟᱲᱦᱟᱜ ᱠᱷᱟᱹᱛᱤᱨ ᱛᱮ ᱦᱳᱥᱴᱮᱹᱞ ᱨᱤᱧ ᱛᱟᱦᱮᱸ ᱠᱟᱱᱟ ᱯᱨᱟᱭᱢᱟᱨᱤ ᱞᱮᱵᱮᱞ ᱨᱮ ᱦᱳᱥᱴᱮ ᱞ ᱨᱤᱧ ᱛᱟᱦᱮᱸ ᱠᱟᱱᱟ ᱛᱚ ᱟᱞᱮ ᱦᱳᱥᱴᱮ ᱞ ᱨᱮ ᱡᱟ ᱞᱮ ᱛᱟᱦᱮᱸ ᱠᱟᱱ ᱜᱤᱫᱽᱨᱟᱹ ᱩᱢᱟᱹᱨ ᱨᱮ ᱡᱚᱛᱚᱜᱮ ᱟᱹᱰᱤ ᱥᱩᱨ ᱨᱮᱱ ᱵᱚᱱᱫᱷᱩ ᱥᱮ ᱜᱟᱛᱮ ᱠᱚᱲᱟᱞᱮ ᱛᱟᱦᱮᱸ ᱠᱟᱱᱟ ᱱᱤᱛᱚᱜ ᱩᱱᱠᱩ ᱦᱚᱸ ᱟᱞᱮ ᱠᱟᱹᱴᱤᱡ ᱛᱟᱦᱮᱸ ᱨᱮᱱᱟᱜ ᱡᱟᱞᱮ ᱜᱟᱛᱮᱜ ᱠᱟᱱ ᱛᱟᱦᱮᱱᱚᱜ ᱚᱠᱛᱮ ᱨᱮᱱᱟᱜ ᱫᱤᱥᱟᱹᱭᱟ ᱥᱮ ᱤᱧ ᱦᱚᱧ ᱫᱤᱥᱟᱹᱭᱟ ᱧᱟᱯᱟᱢ ᱞᱮᱱᱠᱷᱟᱱ ᱟᱹᱰᱤ ᱟᱸᱴᱞᱮ ᱜᱟᱛᱮᱜᱼᱟ ᱱᱮᱛᱟᱨ ᱤᱱᱟᱹ ᱠᱷᱚᱱ ᱢᱚᱦᱟ ᱵᱤᱫᱽᱫᱟᱹᱜᱟᱲ ᱨᱮᱞᱮ ᱮᱲᱮ ᱦᱚᱸ ᱤᱧ ᱦᱚᱸ ᱦᱳᱥᱴᱮᱹᱞ ᱨᱤᱧ ᱛᱟᱦᱮᱸ ᱠᱟᱱᱟ ᱮᱱᱠᱷᱟᱱ ᱚᱸᱰᱮ ᱦᱚᱸ ᱚᱱᱠᱟᱜᱮ ᱵᱚᱱᱫᱷᱩ ᱵᱟᱱᱫᱷᱚᱵᱽ ᱩᱱᱟᱹᱜ ᱠᱚ ᱡᱳᱜᱟᱲ ᱮᱱᱟ ᱢᱮᱱᱠᱷᱟᱱ ᱪᱟᱹᱠᱨᱤ ᱵᱟᱹᱠᱨᱤ ᱚᱠᱛᱮ ᱨᱮᱦᱚᱸ ᱤᱱᱴᱟᱨᱵᱷᱤᱭᱩ ᱚᱠᱛᱮ ᱨᱮᱦᱚᱸᱞᱮ ᱧᱟᱯᱟᱢᱚᱜᱼᱟ ᱪᱟᱹᱠᱨᱤ ᱮᱢ ᱠᱷᱟᱹᱛᱤᱨ ᱥᱚᱢᱚᱭ ᱦᱚᱸᱞᱮ ᱧᱟᱯᱟᱢᱚᱜᱼᱟ ᱠᱤᱱᱛᱩ ᱡᱚᱛᱚ ᱦᱚᱲᱟᱜ ᱞᱟᱭᱤᱯᱷ ᱨᱮᱫᱚ ᱪᱟᱹᱠᱨᱤ ᱵᱟᱝ ᱡᱳᱜᱟᱲ ᱞᱮᱱᱟ ᱟᱞᱮ ᱦᱚᱸ ᱚᱠᱚᱭ ᱠᱚᱠᱚ ᱧᱟᱢ ᱠᱟᱜ ᱜᱟᱛᱮ ᱠᱚᱲᱟᱠᱚ ᱢᱩᱫᱽᱨᱮ ᱦᱳᱥᱴᱮ ᱞ ᱨᱮᱱ ᱵᱮᱪ ᱚᱠᱚᱭ ᱠᱚᱠᱚ ᱛᱟᱦᱮᱸ ᱠᱟᱱᱟ ᱛᱳ ᱱᱤᱛ ᱫᱷᱟᱹᱵᱤᱡ ᱛᱮᱦᱚᱸ ᱟᱹᱰᱤ ᱟᱸᱴ ᱠᱚ ᱨᱚᱲ ᱟᱥᱮ ᱠᱚ ᱜᱟᱛᱮᱜᱼᱟ ᱱᱤᱛ ᱦᱚᱸᱠᱚ ᱥᱟᱨᱦᱟᱣᱤᱧ ᱜᱮᱭᱟ ᱤᱧᱦᱚᱸ ᱱᱚᱣᱟ ᱠᱚ ᱜᱟᱛᱮ ᱚᱦᱚ ᱩᱭᱦᱟᱹᱨ ᱞᱮᱱᱟ ᱚᱦᱚ ᱦᱤᱲᱤᱧ ᱞᱮᱱᱟ ᱱᱤᱛ ᱦᱚᱸ ᱚᱱᱟ ᱩᱭᱦᱟᱹᱨᱚᱜᱼᱟ